ᱟᱢ ᱫᱚ ᱢᱤᱫ ᱱᱟᱯᱟᱭ ᱥᱚᱝᱥᱟᱨ ᱜᱷᱟᱨᱚᱸᱡᱽ ᱵᱟᱠᱷᱟᱨᱟ ᱛᱮ ᱟᱢᱟᱜ ᱱᱟᱯᱟᱭ ᱫᱤᱥ ᱦᱩᱫᱤᱥ ᱞᱟᱹᱭ ᱥᱚᱫᱚᱨ ᱛᱟᱵᱚᱱ ᱢᱮ ᱢᱤᱫᱴᱮᱱ ᱱᱟᱶᱟ ᱥᱚᱝᱥᱟᱨ ᱪᱟᱞᱟᱣ ᱫᱤᱥ ᱦᱩᱫᱤᱥ ᱞᱟᱹᱜᱤᱫ ᱫᱚ ᱛᱤᱱᱟᱹᱜ ᱦᱚᱲ ᱛᱟᱦᱮᱸᱱᱟᱢ ᱢᱤᱫᱴᱮᱱ ᱯᱷᱮᱢᱮᱞᱤ ᱨᱮ ᱡᱚᱛᱚ ᱦᱚᱲ ᱢᱤᱫ ᱡᱳᱴ ᱠᱟᱛᱮ ᱪᱟᱞᱟᱣ ᱟᱹᱰᱤ ᱜᱮ ᱞᱟᱹᱠᱛᱤᱭᱟ ᱛᱚᱵᱮ ᱜᱮ ᱢᱤᱫᱴᱮᱱ ᱥᱚᱝᱥᱟᱨ ᱢᱚᱡᱽ ᱛᱮ ᱪᱟᱞᱟᱣ ᱫᱟᱲᱮᱣᱟᱛᱟᱢᱟ ᱡᱟᱦᱟᱸᱭ ᱠᱚ ᱠᱚ ᱛᱟᱦᱮᱸᱱᱟ ᱠᱚᱲᱟ ᱦᱚᱲ ᱡᱮᱢᱚᱱ ᱨᱚᱡᱽᱜᱟᱨ ᱟᱹᱜᱩᱭᱟᱠᱚ ᱵᱟᱠᱚ ᱨᱚᱡᱽᱜᱟᱨ ᱞᱮᱠᱷᱟᱱ ᱢᱤᱫᱴᱮᱱ ᱥᱚᱝᱥᱟᱨ ᱢᱚᱡᱽ ᱛᱮᱦᱚᱸ ᱵᱟᱝ ᱥᱮᱱᱚᱜ ᱛᱟᱵᱚᱱᱟ ᱚᱱᱠᱟ ᱜᱮ ᱡᱚᱛᱚ ᱦᱚᱲ ᱫᱤᱥ ᱦᱩᱫᱤᱥ ᱫᱚᱨᱠᱟᱨᱟ ᱡᱮ ᱢᱤᱫᱴᱮᱱ ᱥᱚᱝᱥᱟᱨ ᱥᱩᱞᱩᱠ ᱪᱮᱠᱟ ᱪᱟᱞᱟᱜ ᱛᱟᱵᱚᱱᱟ ᱥᱩᱞᱩᱠ ᱪᱮᱠᱟ ᱵᱚᱱ ᱛᱟᱦᱮᱸᱱᱟ ᱚᱱᱟ ᱪᱤᱱᱛᱟᱹ ᱠᱟᱛᱮ ᱢᱤᱫᱴᱮᱱ ᱥᱚᱝᱥᱟᱨ ᱨᱮ ᱵᱚᱱ ᱟᱪᱩᱨᱚᱜᱼᱟ